ᱤᱧᱟᱹᱜ ᱴᱚᱴᱷᱟ ᱨᱮ ᱥᱩᱨ ᱥᱩᱯᱩᱨ ᱥᱚᱨᱠᱟᱨᱤ ᱥᱟᱶᱟᱨ ᱫᱚ ᱟᱭᱢᱟ ᱜᱮ ᱢᱮᱱᱟᱜᱼᱟ ᱚᱱᱟ ᱠᱚ ᱢᱩᱫᱽᱨᱮ ᱟᱞᱮ ᱟᱛᱳ ᱨᱮ ᱢᱤᱫ ᱴᱟᱱ ᱢᱮᱱᱟᱜᱼᱟ ᱚᱸᱰᱮ ᱜᱮ ᱥᱚᱨᱠᱟᱨᱤ ᱠᱷᱚᱱ ᱟᱥᱟ ᱠᱚᱨᱢᱤ ᱠᱚ ᱰᱟᱠᱴᱟᱨ ᱠᱚᱠᱚ ᱦᱤᱡᱩᱜᱼᱟ ᱟᱨ ᱚᱱᱟ ᱵᱟᱫᱽ ᱠᱟᱛᱮ ᱨᱮᱦᱚᱸ ᱛᱤᱱ ᱪᱟᱨ ᱠᱤᱞᱚᱢᱤᱴᱟᱨ ᱪᱷᱟᱰᱟ ᱨᱮ ᱟᱨ ᱦᱚᱸ ᱯᱷᱩᱞᱠᱩᱥᱢᱟ ᱯᱟᱨᱟᱛᱷᱚᱢᱤᱠ ᱥᱟᱥᱛᱚ ᱠᱮᱱᱫᱨᱚ ᱢᱮᱱᱟᱜᱼᱟ ᱟᱨ ᱵᱞᱚᱠ ᱞᱮᱵᱮᱞ ᱨᱮ ᱢᱤᱫᱴᱟᱝ ᱨᱟᱹᱭᱯᱩᱨ ᱦᱚᱥᱯᱤᱴᱟᱞ ᱱᱚᱣᱟ ᱠᱚ ᱦᱟᱥᱯᱟᱛᱟᱞ ᱨᱮᱜᱮ ᱧᱩᱛᱩᱢ ᱮᱱᱴᱨᱤ ᱞᱮᱠᱷᱟᱱ ᱵᱤᱱᱟᱹ ᱯᱚᱭᱥᱟ ᱛᱮ ᱨᱳᱜᱤ ᱦᱚᱸᱠᱚ ᱧᱮᱞᱮᱫ ᱠᱚᱣᱟ ᱠᱚ ᱨᱩᱣᱟᱹ ᱦᱟᱹᱥᱩ ᱨᱮᱱᱟᱜ ᱨᱟᱱ ᱢᱩᱨᱜᱟᱹᱱ ᱠᱚ ᱮᱢᱚ ᱟᱠᱚ ᱯᱚᱭᱥᱟ ᱠᱚ ᱫᱚ ᱵᱟᱝ ᱞᱟᱜᱟᱜᱼᱟ ᱢᱟᱱᱮ ᱟᱛᱳ ᱢᱟᱱᱮ ᱵᱤᱱᱟᱹ ᱯᱚᱭᱥᱟ ᱛᱮᱜᱮ ᱠᱚ ᱧᱮᱞ ᱠᱚᱣᱟ ᱱᱚᱣᱟ ᱠᱚ ᱥᱚᱨᱠᱟᱨᱤ ᱦᱟᱥᱯᱟᱛᱟᱞ ᱨᱮᱫᱚ